ᱠᱳᱵᱷᱤᱰ ᱱᱟᱭᱤᱱᱴᱤᱱ ᱢᱚᱦᱟᱢᱟᱹᱨᱤ ᱨᱮ ᱟᱞᱮᱭᱟᱜ ᱱᱚᱣᱟ ᱴᱚᱴᱷᱟ ᱨᱮᱫᱚ ᱟᱹᱰᱤ ᱟᱱᱟᱴ ᱜᱮ ᱛᱟᱦᱮᱸ ᱠᱟᱱᱟ ᱟᱹᱰᱤ ᱦᱚᱞᱚᱠᱚᱪᱚ ᱟᱹᱰᱤ ᱠᱚᱪᱞᱚᱱ ᱥᱤᱥᱴᱮᱢ ᱜᱮ ᱢᱚᱱᱮ ᱠᱟᱜ ᱢᱮ ᱚᱱᱠᱟ ᱜᱮᱠᱚ ᱛᱟᱦᱮᱸ ᱠᱟᱱᱟ ᱦᱚᱲ ᱠᱚ ᱢᱟᱱᱮ ᱚᱲᱟᱜ ᱠᱷᱚᱱ ᱚᱰᱳᱜ ᱜᱮ ᱵᱟᱭ ᱜᱟᱱᱚᱜ ᱠᱟᱱ ᱛᱟᱦᱮᱱᱟ ᱡᱟᱦᱟᱸᱭ ᱠᱟᱹᱢᱤ ᱦᱚᱲ ᱠᱚ ᱠᱟᱹᱢᱤ ᱵᱟᱠᱚ ᱪᱟᱞᱟᱣ ᱫᱟᱲᱮᱭᱟᱜ ᱠᱟᱱ ᱛᱟᱦᱮᱱᱟ ᱟᱨ ᱚᱲᱟᱜ ᱨᱮᱜᱮ ᱠᱚ ᱛᱟᱦᱮᱸ ᱠᱟᱱᱟ ᱟᱨ ᱠᱟᱹᱢᱤ ᱵᱟᱝᱠᱷᱟᱱ ᱡᱚᱢᱟᱜ ᱚᱠᱟ ᱨᱮᱠᱚ ᱧᱟᱢᱟ ᱚᱱᱟᱛᱮ ᱢᱟᱱᱮ ᱟᱹᱰᱤ ᱠᱚᱥᱴᱚ ᱨᱮᱠᱚ ᱛᱟᱦᱮᱸ ᱠᱟᱱᱟ ᱛᱚᱵᱮ ᱠᱚᱥᱴᱚ ᱨᱮ ᱛᱟᱦᱮᱸ ᱠᱟᱛᱮᱫ ᱜᱮ ᱯᱟᱨᱚᱢ ᱠᱮᱫᱟᱠᱚ ᱜᱤᱫᱽᱨᱟᱹ ᱠᱚ ᱤᱥᱠᱩᱞ ᱵᱚᱱᱫᱚ ᱞᱮᱱ ᱛᱟᱠᱚᱣᱟ ᱤᱥᱠᱩᱞ ᱵᱟᱠᱚ ᱪᱟᱞᱟᱣ ᱫᱟᱲᱮᱭᱟᱜ ᱠᱟᱱ ᱛᱟᱦᱮᱱᱟ ᱤᱥᱠᱩᱞ ᱨᱮ ᱞᱚᱠ ᱰᱟᱣᱩᱱ ᱞᱟᱜᱟᱣ ᱞᱮᱱᱛᱮ ᱤᱥᱠᱩᱞ ᱦᱚᱸ ᱵᱚᱱᱫᱚ ᱚᱱᱼᱞᱟᱭᱤᱱ ᱠᱞᱟᱥ ᱪᱟᱞᱟᱜ ᱠᱟᱱ ᱛᱟᱦᱮᱱᱟᱟ ᱚᱱᱟᱦᱚᱸ ᱱᱟᱯᱟᱭ ᱜᱮ ᱛᱟᱦᱮᱸ ᱠᱟᱱᱟ ᱟᱨ ᱱᱚᱜᱼᱚᱭ ᱡᱮᱢᱚᱱ ᱱᱮᱴ ᱵᱮᱝᱠᱤᱝ ᱠᱚ ᱠᱤᱪᱷᱩᱜᱟᱱ ᱠᱮᱥᱞᱮᱥ ᱠᱤᱨᱤᱧ ᱟᱹᱠᱷᱨᱤᱧ ᱠᱚ ᱪᱟᱞᱟᱜ ᱠᱟᱱ ᱛᱟᱦᱮᱱᱟ ᱪᱮᱫᱟᱜ ᱥᱮ ᱠᱚᱨᱳᱱᱟ ᱱᱚᱝᱠᱟᱱ ᱵᱷᱟᱭᱨᱟᱥ ᱛᱟᱦᱮᱸ ᱠᱟᱱᱟ ᱡᱮ ᱦᱚᱲ ᱢᱤᱫ ᱦᱚᱲ ᱴᱷᱮᱱ ᱠᱷᱚᱱ ᱢᱤᱫ ᱦᱚᱲ ᱴᱷᱮᱱ ᱪᱟᱞᱟᱜ ᱠᱟᱱ ᱛᱟᱦᱮᱱᱟ ᱯᱟᱥᱱᱟᱜ ᱠᱟᱱ ᱛᱟᱦᱮᱱᱟ ᱚᱱᱟᱛᱮ ᱟᱞᱮ ᱴᱚᱴᱷᱟ ᱨᱮᱫᱚ ᱫᱤᱥᱚᱢ ᱫᱟᱲᱟᱱ ᱦᱚᱲ ᱠᱚ ᱞᱟᱹᱜᱤᱫ ᱟᱹᱰᱤ ᱟᱱᱟᱴ ᱛᱟᱦᱮᱸ ᱠᱟᱱᱟ ᱟᱹᱰᱤ ᱮᱴᱟᱜ ᱨᱚᱠᱚᱢ ᱜᱮ ᱮᱥᱮᱨ ᱞᱮᱫ ᱠᱚ ᱛᱟᱦᱮᱸ ᱟᱭ ᱡᱟᱦᱟᱸ ᱫᱚ ᱞᱟᱹᱭ ᱵᱟᱝ ᱜᱟᱱᱚᱜᱼᱟ ᱚᱱᱟᱛᱮ ᱟᱫᱚ ᱤᱱᱟᱹᱜ ᱜᱮᱧ ᱞᱟᱹᱭᱮᱫᱼᱟ